ᱦᱮᱞᱳ ᱦᱮᱸ ᱦᱮᱸ ᱵᱞᱚᱠ ᱰᱮᱵᱷᱞᱚᱯᱢᱮᱱᱴ ᱚᱯᱷᱤᱥ ᱦᱮᱸ ᱦᱮᱸ ᱦᱮᱸ ᱟᱪᱪᱷᱟ ᱦᱮᱸ ᱴᱷᱤᱠ ᱜᱮᱭᱟ ᱟᱢ ᱫᱚ ᱚᱠᱚᱭ ᱱᱟᱦᱟᱜ ᱟᱪᱪᱷᱟ ᱟᱪᱪᱷᱟ ᱦᱮᱸ ᱟᱨ ᱟᱫᱚ ᱚᱸᱰᱮ ᱛᱤᱱᱟᱹᱜ ᱜᱟᱱ ᱡᱳᱜᱽᱜᱚᱛᱟ ᱞᱟᱜᱟᱜ ᱠᱟᱱᱟ ᱱᱚᱣᱟ ᱢᱟᱞᱮ ᱮᱰᱵᱷᱮᱴᱟᱡᱽ ᱠᱟᱫᱟ ᱛᱚ ᱦᱮᱸ ᱯᱟᱵᱽᱞᱤᱠ ᱤᱭᱟᱹ ᱯᱚᱧᱪᱟᱭᱮᱛ ᱚᱛᱷᱟᱨᱤ ᱨᱮ ᱱᱚᱸᱰᱮ ᱵᱤᱰᱤᱳ ᱚᱯᱷᱤᱥ ᱠᱚᱨᱮ ᱵᱤᱵᱷᱤᱱᱱᱚ ᱚᱯᱷᱤᱥ ᱤᱭᱟᱹ ᱠᱚᱨᱮᱫ ᱱᱚᱣᱟ ᱨᱮᱱᱟᱜ ᱚᱱᱮ ᱱᱳᱴᱤᱯᱷᱤᱠᱮᱥᱚᱱ ᱫᱚ ᱮᱢ ᱦᱩᱭ ᱠᱟᱱᱟ ᱟᱨᱠᱤ ᱦᱮᱸ ᱜᱨᱩᱯ ᱰᱤ ᱱᱚᱸᱰᱮ ᱠᱚᱭᱮᱠᱴᱟ ᱯᱳᱥᱴ ᱠᱷᱟᱹᱞᱤ ᱢᱮᱱᱟᱜᱼᱟ ᱟᱨᱠᱤ ᱚᱱᱟ ᱞᱟᱹᱜᱤᱫ ᱛᱮ ᱵᱟᱦᱟᱞᱚᱜ ᱞᱟᱹᱜᱤᱫ ᱟᱫᱚ ᱚᱸᱰᱮ ᱜᱮᱦᱟᱸᱜ ᱠᱨᱟᱭᱴᱟᱨᱤᱭᱟ ᱮᱢ ᱠᱟᱱᱟ ᱦᱮᱸ ᱟᱫᱚ ᱚᱸᱰᱮ ᱡᱮᱢᱚᱱ ᱮᱢ ᱠᱟᱱᱟ ᱢᱟᱫᱽᱫᱷᱚᱢᱤᱠ ᱯᱟᱥ ᱟᱢ ᱠᱤ ᱢᱟᱫᱽᱫᱷᱚᱢᱤᱠ ᱯᱟᱥᱤᱡ ᱠᱟᱱᱟᱢ ᱦᱮᱸ ᱚᱸᱰᱮ ᱫᱚ ᱫᱚᱦᱚᱣ ᱠᱟᱱᱟ ᱠᱚᱢᱯᱤᱴ ᱨᱮᱱᱟᱜ ᱚᱯᱷᱥᱮᱱ ᱦᱚᱸ ᱫᱚᱦᱚᱣ ᱠᱟᱱ ᱜᱮᱭᱟ ᱟᱨᱠᱤ ᱦᱮᱸ ᱟᱫᱚ ᱡᱩᱫᱤ ᱟᱢ ᱚᱱᱠᱟ ᱡᱩᱫᱤ ᱟᱢ ᱢᱤᱱᱤᱢᱟᱢ ᱫᱚ ᱠᱳᱣᱟᱞᱤᱯᱷᱤᱠᱮᱥᱮᱱ ᱠᱟᱱᱟ ᱢᱟᱫᱽᱫᱷᱚᱢᱤᱠ ᱦᱮᱸ ᱚᱱᱟ ᱥᱚᱸᱜᱮ ᱛᱮ ᱠᱚᱢᱯᱤᱭᱩᱴᱟᱨ ᱠᱚ ᱵᱟᱰᱟᱭ ᱡᱟᱹᱨᱩᱲ ᱞᱟᱹᱠᱛᱤ ᱢᱮᱱᱟᱜᱼᱟ ᱠᱟᱨᱚᱱ ᱱᱚᱸᱰᱮ ᱫᱚ ᱰᱟᱴᱟ ᱚᱯᱟᱨᱮᱴᱚᱨ ᱦᱚᱸ ᱩᱱᱠᱩ ᱦᱚᱛᱮ ᱛᱮᱜᱮ ᱦᱩᱭᱩᱜᱼᱟ ᱱᱟᱦᱟᱜ ᱠᱟᱹᱢᱤ ᱠᱚᱫᱚ ᱚᱱᱠᱟ ᱞᱮᱠᱟᱛᱮ ᱠᱚᱢᱯᱤᱭᱩᱴᱟᱨ ᱫᱚ ᱢᱟᱥᱴ ᱟᱨᱠᱤ ᱚᱱᱟ ᱪᱷᱟᱰᱟ ᱠᱟᱛᱮᱫ ᱮᱠᱥᱴᱨᱟ ᱟᱨᱦᱚᱸ ᱡᱟᱦᱟᱱ ᱠᱟᱹᱨᱤᱠᱩᱞᱟᱢ ᱢᱮᱱᱟᱜ ᱛᱟᱢᱟ ᱥᱮ ᱪᱮᱫ ᱮᱠᱥᱯᱨᱤᱭᱮᱱᱥ ᱦᱮᱸ ᱚᱻ ᱟᱪᱪᱷᱟ ᱦᱮᱸ ᱟᱨ ᱱᱚᱝᱠᱟ ᱠᱷᱮᱞᱳᱰᱤᱭᱟᱹ ᱴᱤᱞᱳᱰᱤᱭᱟᱹ ᱨᱮᱱᱟᱜ ᱡᱟᱦᱟᱱ ᱥᱟᱨᱴᱚᱯᱷᱤᱠᱮᱴ ᱠᱚ ᱢᱮᱱᱟᱜ ᱛᱟᱢᱟ ᱦᱮᱸ ᱚᱵᱷᱤᱱᱚᱭ ᱠᱚᱨᱮᱱᱟᱜ ᱟᱪᱪᱷᱟ ᱟᱪᱪᱷᱟ ᱦᱮᱸ ᱦᱮᱸ ᱦᱮᱸ ᱮᱥᱴᱤ ᱫᱚ ᱢᱟᱛᱨᱚ ᱵᱟᱨᱭᱟ ᱜᱮ ᱦᱟᱸᱜ ᱢᱮᱱ ᱠᱟᱱᱟ ᱟᱨᱠᱤ ᱠᱳᱴᱟ ᱞᱮᱠᱟᱛᱮ ᱵᱟᱨ ᱦᱚᱲᱟᱜ ᱯᱳᱥᱴ ᱢᱮᱱᱟᱜᱼᱟ ᱟᱨᱠᱤ ᱦᱮᱸ ᱟᱢ ᱛᱚ ᱮᱥᱴᱤ ᱠᱟᱱ ᱜᱮᱭᱟᱢ ᱛᱚ ᱦᱮᱸ ᱛᱟᱦᱞᱮ ᱫᱚ ᱚᱱᱮ ᱚᱠᱟᱴᱟᱜ ᱯᱷᱚᱨᱢᱮᱴ ᱮᱢ ᱟᱠᱟᱱ ᱚᱱᱟ ᱞᱮᱠᱟᱛᱮ ᱟᱢ ᱚᱱᱮ ᱚᱠᱟᱴᱟᱜ ᱛᱟᱹᱨᱤᱠᱷ ᱮᱢ ᱟᱠᱟᱱ ᱚᱱᱟ ᱛᱟᱹᱨᱤᱠᱷ ᱵᱷᱤᱛᱨᱤ ᱨᱮ ᱮᱯᱞᱤᱠᱮᱥᱚᱱ ᱮᱢ ᱢᱮ ᱦᱮᱸ ᱮᱯᱞᱤᱠᱮᱥᱚᱱ ᱮᱢ ᱢᱮ ᱛᱟᱨᱯᱚᱨᱮ ᱤᱱᱴᱟᱨᱵᱷᱤᱭᱩ ᱠᱚᱞᱮ ᱦᱚᱦᱚ ᱟᱢᱟ ᱦᱮᱸ ᱤᱱᱴᱟᱨᱵᱷᱤᱭᱩ ᱨᱮ ᱛᱟᱭᱚᱢ ᱛᱮ ᱧᱮᱞᱚᱜᱚᱜᱼᱟ ᱦᱮᱸ ᱦᱮᱸ ᱦᱮᱸ ᱮᱯᱞᱤᱠᱮᱥᱚᱱ ᱮᱢ ᱢᱮ ᱛᱟᱨᱯᱚᱨᱮ ᱧᱮᱞᱚᱜᱚᱜ ᱠᱟᱱᱟ ᱱᱟᱦᱟᱜ ᱦᱮᱸ ᱢᱟ ᱦᱮᱸ ᱦᱮᱸ ᱦᱮᱸ ᱦᱮᱸ ᱟᱪᱪᱷᱟ ᱱᱚᱣᱟ ᱵᱟᱰᱟᱭ ᱞᱟᱹᱜᱤᱫ ᱟᱹᱰᱤ ᱥᱟᱨᱦᱟᱣ ᱦᱮᱸ ᱢᱟ ᱴᱷᱤᱠ ᱜᱮᱭᱟ ᱢᱟ ᱡᱚᱦᱟᱨ